ᱦᱮᱞᱳ ᱦᱮᱸ ᱡᱚᱦᱟᱨ ᱜᱮ ᱜᱚᱝᱠᱮ ᱟᱫᱚ ᱚᱠᱟ ᱠᱷᱚᱱ ᱪᱚᱵᱮᱱ ᱞᱟᱹᱭᱮᱫ ᱛᱷᱚᱲᱟ ᱩᱯᱨᱩᱢ ᱵᱮᱱ ᱞᱟᱹᱭ ᱞᱮᱠᱷᱟᱱ ᱵᱮᱱ ᱵᱮᱥ ᱠᱚᱜᱼᱟ ᱜᱚᱝᱠᱮ ᱚᱻ ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱦᱚᱸᱻ ᱟᱻ ᱟᱪᱪᱷᱟ ᱴᱷᱤᱠ ᱴᱷᱤᱠ ᱴᱷᱤᱠ ᱴᱷᱤᱠᱜᱮᱭᱟ ᱴᱷᱤᱠᱟᱹᱱ ᱜᱮᱭᱟ ᱛᱟᱦᱚᱞᱮ ᱡᱟᱦᱟᱸ ᱛᱤᱱ ᱩᱰᱤᱡ ᱟᱞᱤᱧ ᱞᱤᱧ ᱧᱮᱞ ᱠᱟᱜᱼᱟ ᱵᱷᱮᱜᱟᱨ ᱢᱮᱱᱛᱮ ᱡᱟᱦᱟᱸ ᱛᱤᱱᱟᱹᱜ ᱞᱤᱧ ᱵᱩᱡᱷᱟᱹᱣ ᱠᱟᱫᱟ ᱥᱮ ᱯᱷᱟᱨᱟᱠ ᱢᱮᱱᱛᱮ ᱟᱫᱚ ᱛᱟᱦᱚᱞᱮ ᱡᱟᱦᱟᱸ ᱠᱚ ᱟᱞᱤᱧ ᱞᱤᱧ ᱵᱟᱲᱟᱭᱟ ᱤᱱᱟᱹ ᱠᱚᱞᱤᱧ ᱞᱟᱹᱭᱫᱟ ᱟᱸᱡᱚᱢ ᱵᱮᱱ ᱛᱟᱦᱚᱞᱮ ᱦᱮᱸ ᱟᱫᱚ ᱛᱟᱦᱚᱞᱮ ᱤᱭᱟᱹ ᱱᱚᱜᱼᱚᱭ ᱡᱮ ᱡᱮᱢᱚᱱ ᱱᱚᱜᱼᱚᱭ ᱤᱭᱟᱹ ᱠᱚ ᱟᱵᱚᱣᱟᱜ ᱡᱟᱦᱟᱸ ᱯᱚᱨᱚᱵᱽ ᱯᱤᱦᱟᱹ ᱠᱚ ᱦᱚᱸᱜᱼᱚᱭ ᱟᱵᱚ ᱡᱮᱢᱚᱱ ᱥᱟᱨᱦᱟᱭ ᱵᱟᱸᱜᱟ ᱵᱚᱱ ᱥᱚᱨᱦᱟᱭᱚᱜ ᱛᱟᱦᱮᱸ ᱵᱮᱝᱜᱚᱞ ᱨᱮᱫᱚ ᱦᱮᱸᱥᱮ ᱟᱨ ᱩᱱᱠᱩ ᱫᱚᱞᱤᱧ ᱧᱮᱞ ᱠᱚᱣᱟ ᱚᱠᱟ ᱞᱮᱠᱟ ᱪᱚᱝ ᱚᱱᱟ ᱯᱩᱥ ᱵᱚᱸᱜᱟ ᱥᱮᱫ ᱠᱚ ᱥᱚᱨᱦᱟᱭᱚᱜ ᱛᱟᱦᱮᱸᱫ ᱟᱫᱚ ᱩᱱ ᱢᱟ ᱟᱵᱚ ᱢᱟᱵᱚᱱ ᱥᱟᱠᱨᱟᱛᱚᱜ ᱟᱨ ᱩᱱᱠᱩ ᱫᱚ ᱚᱠᱟᱞᱮᱠᱟ ᱪᱚ ᱵᱟᱝ ᱫᱚᱠᱚ ᱥᱚᱨᱦᱟᱭᱚᱜ ᱵᱟᱝ ᱫᱚᱠᱚ ᱥᱟᱠᱨᱟᱛᱚᱜ ᱟᱪᱪᱷᱟ ᱴᱷᱤᱠ ᱵᱟᱞᱤᱧ ᱵᱩᱡᱷᱟᱹᱣ ᱫᱟᱲᱮᱜ ᱜᱮᱭᱟ ᱟᱫᱚ ᱡᱮᱦᱮᱛᱩ ᱟᱵᱮᱱ ᱥᱟᱶᱛᱟ ᱥᱩᱥᱟᱹᱨᱤᱭᱟᱹ ᱠᱟᱱᱟ ᱵᱮᱱ ᱟᱫᱚ ᱱᱚᱣᱟ ᱠᱚ ᱠᱟᱛᱷᱟ ᱵᱮᱱ ᱢᱮᱸᱫ ᱞᱩᱛᱩᱨᱟᱜ ᱠᱷᱟᱱ ᱫᱚ ᱟᱹᱰᱤ ᱱᱟᱯᱟᱭ ᱠᱚᱜᱼᱟ ᱥᱟᱱᱟᱢ ᱴᱚᱴᱷᱟ ᱨᱮᱱ ᱜᱮ ᱢᱤᱫ ᱥᱟᱶᱛᱮ ᱡᱩᱫᱤ ᱵᱚᱱ ᱱᱚᱣᱟ ᱥᱟᱨᱦᱟᱭ ᱵᱟᱦᱟ ᱠᱚ ᱟᱨ ᱡᱩᱫᱤ ᱢᱤᱫ ᱥᱟᱶᱛᱮᱵᱚᱱ ᱢᱟᱱᱟᱣ ᱠᱮᱭᱟ ᱮᱸᱰᱮᱠᱷᱟᱱ ᱱᱟᱯᱟᱭ ᱠᱚᱜᱼᱟ ᱟᱨ ᱢᱤᱫᱴᱟᱱ ᱱᱚᱜᱼᱚᱭ ᱡᱮᱢᱚᱱ ᱵᱟᱦᱟ ᱨᱮᱱᱟᱜ ᱠᱟᱛᱷᱟ ᱞᱤᱧ ᱨᱟᱠᱟᱵ ᱠᱮᱫᱟ ᱟᱫᱚ ᱵᱟᱦᱟ ᱦᱚᱸ ᱚᱱᱠᱟᱜᱮᱞᱤᱧ ᱧᱮᱞ ᱠᱚᱣᱟ ᱟᱵᱚ ᱫᱚ ᱱᱚᱣᱟ ᱵᱟᱦᱟ ᱵᱚᱸᱜᱟ ᱨᱮᱜᱮ ᱵᱟᱦᱟ ᱱᱮᱸᱰᱟ ᱠᱟᱛᱮ ᱵᱚᱱ ᱮᱸᱜ ᱵᱟᱦᱟᱜ ᱛᱟᱦᱮᱸᱫ ᱟᱨ ᱟᱵᱚᱣᱟᱜ ᱟᱹᱨᱤᱪᱟᱹᱞᱤ ᱞᱮᱠᱟᱛᱮ ᱡᱮᱢᱚᱱ ᱚᱱᱮ ᱵᱟᱦᱟ ᱫᱟᱜ ᱡᱟᱦᱟᱸ ᱵᱚᱱ ᱢᱮᱛᱟᱜᱼᱟ ᱚᱱᱟ ᱠᱚᱛᱮ ᱜᱮ ᱟᱵᱚ ᱫᱚ ᱵᱟᱦᱟ ᱫᱟ ᱫᱚᱵᱚᱱ ᱠᱷᱮᱞᱳᱰ ᱛᱟᱦᱮᱱ ᱥᱮ ᱵᱟᱦᱟ ᱫᱟᱜᱚᱜ ᱛᱟᱦᱮᱱ ᱵᱚᱱ ᱟᱨ ᱱᱚᱣᱟ ᱤᱭᱟᱹ ᱡᱷᱟᱲᱠᱷᱚᱱ ᱯᱚᱱᱚᱛ ᱠᱚᱨᱮᱱ ᱢᱟᱞᱤᱧ ᱧᱮᱞ ᱟᱠᱟᱫ ᱠᱚ ᱚᱱᱟ ᱦᱳᱞᱤ ᱥᱟᱶᱛᱮᱜᱮ ᱠᱚ ᱵᱟᱦᱟᱜᱼᱟ ᱫᱤᱠᱩ ᱠᱚᱣᱟᱜ ᱡᱟᱦᱟᱸ ᱦᱳᱞᱤ ᱟᱫᱚ ᱚᱱᱟ ᱦᱳᱞᱤ ᱥᱟᱶ ᱛᱮᱜᱮ ᱠᱚ ᱵᱟᱦᱟᱜ ᱛᱟᱦᱮᱸᱫ ᱟᱨ ᱫᱟᱜ ᱟᱨ ᱵᱟᱦᱟ ᱫᱟᱜ ᱵᱚᱫᱚᱞ ᱛᱮ ᱩᱱᱠᱩ ᱠᱚᱢᱟᱞᱤᱧ ᱧᱮᱞ ᱠᱚ ᱦᱟᱱᱮ ᱞᱚᱥᱚᱫ ᱮᱢᱟᱱ ᱛᱮᱭᱟᱜ ᱨᱚᱝ ᱠᱚ ᱮᱢᱟᱱ ᱛᱮᱭᱟᱜ ᱠᱚᱛᱮ ᱦᱟᱱᱮ ᱦᱳᱞᱤ ᱤᱭᱟᱹ ᱵᱟᱦᱟᱜ ᱛᱟᱦᱮᱸᱫ ᱠᱚ ᱟᱫᱚ ᱱᱚᱣᱟ ᱠᱚᱦᱚᱸ ᱜᱚᱝᱠᱮ ᱛᱷᱚᱲᱟ ᱢᱮᱸᱫ ᱞᱩᱛᱩᱨᱟᱜ ᱠᱷᱟᱱ ᱟᱹᱰᱤ ᱱᱟᱯᱟᱭ ᱠᱚᱜᱼᱟ ᱪᱮᱫᱟᱜ ᱥᱮ ᱵᱟᱝᱢᱟ ᱟᱵᱚ ᱢᱟ ᱥᱟᱱᱛᱟᱲ ᱥᱟᱱᱛᱟᱲ ᱦᱚᱯᱚᱱ ᱠᱟᱱ ᱵᱚᱱ ᱟᱵᱚ ᱢᱟ ᱠᱷᱮᱨᱣᱟᱞ ᱵᱤᱨᱟᱹᱫ ᱵᱤᱨᱟᱹᱫᱟᱹᱞᱤ ᱠᱟᱱ ᱵᱚᱱ ᱟᱫᱚ ᱟᱵᱚ ᱫᱚ ᱟᱵᱚ ᱠᱷᱮᱨᱣᱟᱞ ᱵᱤᱨᱟᱹᱫᱟᱹᱞᱤ ᱨᱮᱱᱟᱜ ᱡᱟᱦᱟᱸ ᱤᱭᱟᱹ ᱛᱟᱵᱚᱱ ᱞᱟᱹᱭ ᱞᱟᱠᱪᱟᱨ ᱛᱟᱵᱚᱱ ᱥᱮ ᱤᱭᱟᱹ ᱟᱹᱨᱤᱪᱟᱹᱞᱤ ᱛᱟᱵᱚᱱ ᱱᱚᱣᱟ ᱠᱚᱜᱮ ᱢᱟᱱᱟᱣ ᱵᱟᱛᱟᱣ ᱞᱮᱠᱷᱟᱱ ᱟᱹᱰᱤ ᱱᱟᱯᱟᱭᱚᱜᱼᱟ ᱟᱫᱚ ᱩᱱᱠᱩ ᱦᱚᱸ ᱠᱟᱱ ᱢᱟ ᱠᱟᱱ ᱜᱮᱠᱚ ᱢᱮᱱᱠᱷᱟᱱ ᱚᱠᱟᱞᱮᱠᱟ ᱪᱚ ᱟᱫᱚ ᱩᱱᱠᱩ ᱫᱚ ᱦᱟᱱᱮ ᱩᱱᱠᱩ ᱠᱚ ᱤᱭᱟᱹ ᱞᱮᱠᱟ ᱠᱚ ᱢᱟᱱᱟᱣ ᱵᱟᱛᱟᱣ ᱛᱟᱦᱮᱸᱫ ᱟᱡᱚ ᱟᱞᱤᱧᱟᱜ ᱢᱮᱱᱛᱮᱫᱚ ᱜᱚᱝᱠᱮ ᱦᱚᱸᱜᱼᱚ ᱱᱚᱣᱟ ᱠᱚᱜᱮ ᱮᱠᱴᱩ ᱯᱷᱟᱨᱟᱠ ᱞᱤᱧ ᱢᱚᱱᱮᱭᱫ ᱛᱟᱦᱮᱸᱫ ᱦᱩᱸ ᱦᱩᱸ ᱦᱮᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱚᱸ ᱦᱚᱸ ᱦᱚᱸ ᱦᱚᱸ ᱦᱚᱸ ᱦᱩᱸ ᱦᱩᱸ ᱦᱩᱸ

ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱮ ᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸᱻ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱟᱫᱚ ᱜᱚᱝᱠᱮ ᱦᱮᱸ ᱟᱫᱚ ᱜᱚᱝᱠᱮ ᱟᱞᱤᱧ ᱞᱤᱧ ᱢᱮᱱᱮᱛᱫ ᱛᱟᱦᱮᱸᱫ ᱟᱫᱚ ᱱᱚᱣᱟ ᱠᱚᱢᱟ ᱟᱞᱤᱧ ᱦᱚᱸ ᱱᱚᱠᱟ ᱠᱚᱜᱮᱞᱤᱧ ᱢᱮᱱᱮᱛ ᱟᱫᱚ ᱡᱮᱦᱮᱛᱩ ᱟᱞᱤᱧ ᱢᱟᱛᱚ ᱢᱤᱫᱴᱮᱱ ᱟᱹᱛᱩ ᱨᱮᱱ ᱢᱟᱺᱡᱷᱤ ᱢᱟᱺᱡᱷᱤ ᱞᱮᱠᱟᱛᱮᱠᱚ ᱪᱷᱟᱹᱴᱭᱟᱹᱨ ᱟᱠᱟᱫ ᱞᱤᱧ ᱟᱨ ᱟᱵᱮᱱ ᱫᱚᱵᱮᱱ ᱞᱟᱹᱭᱚᱜ ᱠᱟᱱᱟ ᱡᱮ ᱥᱟᱶ ᱢᱤᱫᱴᱟᱝ ᱤᱭᱟᱹ ᱥᱟᱶᱛᱟ ᱥᱩᱥᱟᱹᱨᱤᱭᱟᱹ ᱞᱮᱠᱟᱛᱮ ᱟᱫᱚ ᱮᱸᱰᱮᱠᱷᱟᱱ ᱢᱟ ᱟᱵᱮᱱ ᱮᱠᱷᱚᱱ ᱢᱟ ᱟᱞᱤᱧᱟᱜ ᱤᱭᱟᱹ ᱴᱷᱟᱶ ᱦᱩᱰᱤᱧ ᱜᱮ ᱮᱱᱛᱮᱠᱷᱟᱱ ᱟᱫᱚ ᱞᱟᱹᱭ ᱞᱮᱠᱷᱟᱱ ᱫᱚ ᱱᱚᱣᱟ ᱠᱚᱞᱮ ᱠᱩᱞᱤ ᱠᱮᱫ ᱞᱤᱧᱟᱹ ᱵᱮᱱ ᱥᱮ ᱵᱟᱲᱟᱭ ᱥᱟᱱᱟ ᱠᱮᱫ ᱵᱮᱱᱟ ᱟᱞᱤᱧ ᱴᱷᱮᱱ ᱠᱷᱟᱱ ᱱᱚᱣᱟ ᱢᱟᱛᱚ ᱟᱹᱰᱤ ᱜᱚᱨᱚᱵᱟᱱ ᱠᱟᱛᱷᱟᱞᱤᱧ ᱢᱚᱱᱮᱭᱮᱫ ᱡᱮ ᱟᱞᱤᱧ ᱦᱩᱰᱤᱧ ᱦᱚᱲ ᱴᱷᱮᱱ ᱠᱷᱚᱱ ᱟᱵᱮᱱ ᱢᱟᱲᱟᱝ ᱦᱚᱲ ᱠᱩᱞᱤ ᱠᱩᱠᱞᱤ ᱵᱮᱱ ᱫᱚᱦᱚᱭᱫᱟ ᱥᱮ ᱵᱟᱲᱟᱭ ᱡᱚᱝ ᱥᱟᱱᱟᱭᱮᱫ ᱵᱮᱱᱟ ᱯᱷᱟᱨᱟᱠ ᱠᱚ ᱱᱚᱣᱟ ᱢᱟᱛᱚ ᱟᱹᱰᱤ ᱢᱟᱱᱮ ᱤᱭᱟᱹ ᱨᱮᱱᱟᱜ ᱜᱚᱨᱚᱵᱟᱱ ᱠᱟᱛᱷᱟ ᱠᱟᱱ ᱜᱮᱭᱟ ᱟᱞᱤᱧ ᱴᱷᱮᱱ ᱫᱚ ᱟᱫᱚ ᱱᱤᱛ ᱫᱚ ᱡᱮᱦᱮᱛᱩ ᱟᱞᱤᱧ ᱟᱵᱮᱱ ᱥᱟᱶ ᱢᱤᱫᱴᱟᱱ ᱩᱯᱨᱩᱢ ᱥᱮ ᱨᱚᱯᱚᱲ ᱦᱩᱭᱩᱜ ᱠᱟᱱᱟ ᱚᱱᱟᱛᱮᱞᱤᱧ ᱢᱮᱱ ᱮᱫᱟ ᱟᱫᱚ ᱱᱚᱣᱟ ᱠᱚᱢᱟ ᱟᱯᱮ ᱪᱮᱛᱟᱱ ᱜᱟᱛᱟᱠ ᱨᱮ ᱡᱟᱦᱟᱸᱭ ᱠᱚ ᱢᱮᱱᱟᱜ ᱯᱮ ᱟᱵᱮᱱ ᱞᱮᱠᱟ ᱟᱨᱚ ᱡᱟᱦᱟᱸᱭ ᱠᱚ ᱢᱮᱱᱟᱜ ᱠᱚ ᱱᱩᱠᱩ ᱠᱚᱜᱮ ᱪᱮᱛᱟᱱ ᱜᱟᱛᱟᱠ ᱠᱷᱚᱱ ᱡᱩᱫᱤ ᱵᱚᱱ ᱢᱮᱸᱫ ᱞᱩᱛᱩᱨᱟᱜᱼᱟ ᱥᱮ ᱞᱟᱛᱟᱨ ᱜᱟᱛᱟᱠ ᱛᱚᱠᱠᱚ ᱱᱚᱣᱟ ᱠᱚᱵᱚᱱ ᱟᱜᱩᱭᱟ ᱮᱸᱰᱮᱠᱷᱟᱱ ᱟᱹᱰᱤ ᱱᱟᱯᱟᱭ ᱠᱚᱜᱼᱟ ᱜᱚᱝᱠᱮ ᱦᱮᱸ ᱦᱩᱸ ᱦᱩᱸ ᱦᱮᱸ ᱚᱱᱟ ᱚᱱᱟ ᱦᱚᱸ ᱟᱹᱰᱤ ᱥᱟᱹᱨᱤ ᱠᱟᱛᱷᱟ ᱠᱟᱱ ᱜᱮᱭᱟ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱱᱚᱣᱟ ᱢᱟᱛᱚ ᱟᱹᱰᱤ ᱱᱟᱯᱟᱭ ᱠᱟᱛᱷᱟ ᱜᱮ ᱜᱚᱝᱠᱮ ᱟᱫᱚ ᱚᱱᱠᱟᱱᱟᱜ ᱛᱟᱦᱚᱞᱮ ᱟᱫᱚ ᱱᱚᱛᱮ ᱟᱞᱮ ᱱᱚᱣᱟ ᱤᱭᱟᱹ ᱠᱚᱨᱮᱱ ᱢᱟᱺᱡᱷᱤ ᱠᱚ ᱯᱟᱦᱴᱟ ᱠᱷᱚᱱ ᱱᱟᱣᱟ ᱫᱚ ᱢᱤᱫ ᱴᱷᱮᱱ ᱠᱟᱛᱮ ᱱᱚᱣᱟ ᱠᱚ ᱛᱷᱚᱲᱟ ᱵᱚᱱ ᱜᱟᱞᱢᱟᱨᱟᱣ ᱤᱭᱟᱹᱭᱟ ᱜᱚᱴᱟᱭᱟ ᱥᱮ ᱟᱯᱮ ᱪᱮᱛᱟᱱ ᱥᱮᱠᱷᱟᱱ ᱟᱯᱮ ᱟᱞᱮ ᱞᱮ ᱟᱯᱮ ᱟᱞᱮ ᱯᱮ ᱫᱩ ᱫᱮᱞᱟᱣᱟᱞᱮ ᱛᱮ ᱢᱤᱫ ᱴᱷᱮᱱ ᱵᱚᱱ ᱡᱟᱣᱨᱟᱜᱼᱟ ᱡᱟᱣᱨᱟ ᱠᱟᱛᱮ ᱟᱱᱟᱢ ᱴᱚᱴᱷᱟ ᱨᱮᱱ ᱵᱤᱦᱟᱨ ᱵᱮᱝᱜᱚᱞ ᱚᱲᱤᱥᱥᱟ ᱥᱟᱱᱟᱢ ᱴᱚᱴᱷᱟ ᱨᱮᱱ ᱢᱤᱫ ᱫᱷᱟᱣ ᱟᱞᱤᱧᱟᱹᱜ ᱢᱮᱱᱛᱮᱫᱚᱭ ᱢᱮᱱᱟ ᱡᱮ ᱫᱩᱲᱩᱵᱽ ᱞᱟᱹᱠᱛᱤ ᱢᱮᱱᱟᱜᱼᱟ ᱡᱮᱢᱚᱱ ᱟᱯᱮ ᱠᱚ ᱟᱞᱮ ᱠᱚ ᱟᱞᱮ ᱟᱞᱮ ᱠᱚ ᱞᱮᱠᱟᱱ ᱡᱟᱦᱟᱸᱭ ᱟᱹᱞᱤᱧ ᱞᱮᱠᱟᱱ ᱡᱟᱦᱟᱸᱭ ᱢᱟᱺᱡᱷᱤ ᱠᱚ ᱟᱹᱛᱩ ᱢᱟᱺᱡᱷᱤ ᱠᱚ ᱢᱮᱱᱟᱜ ᱠᱚ ᱟᱯᱮ ᱠᱚ ᱞᱮᱠᱟ ᱡᱮᱢᱚᱱ ᱡᱟᱦᱟᱸᱭ ᱥᱟᱶᱛᱟ ᱥᱩᱥᱟᱹᱨᱤᱭᱟᱹ ᱠᱚ ᱢᱮᱱᱟᱜ ᱠᱚᱣᱟ ᱟᱵᱮᱱ ᱞᱮᱠᱟ ᱛᱟᱦᱚᱞᱮ ᱥᱟᱱᱟᱢ ᱢᱤᱫ ᱤᱭᱟᱹ ᱨᱮᱵᱚᱱ ᱫᱩᱲᱩᱵᱽ ᱢᱤᱫ ᱞᱮᱱᱠᱷᱟᱱ ᱥᱟᱱᱟᱢ ᱴᱚᱴᱷᱟ ᱨᱮᱱ ᱟᱹᱰᱤ ᱱᱟᱯᱟᱭ ᱠᱚᱜᱼᱟ ᱜᱚᱝᱠᱮ ᱟᱹᱞᱤᱧᱟᱜ ᱢᱮᱱᱛᱮᱫᱚᱭ ᱢᱮᱱᱟ ᱟᱫᱚ ᱱᱚᱣᱟ ᱠᱚᱫᱚ ᱟᱞᱮ ᱞᱮ ᱥᱟᱵ ᱨᱟᱠᱟᱵᱟ ᱥᱮ ᱪᱮᱛᱟᱱ ᱟᱯᱮ ᱠᱚᱯᱮ ᱥᱟᱵ ᱤᱭᱟᱹᱭᱟ ᱱᱚᱣᱟ ᱠᱚᱫᱚ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱱᱚᱣᱟ ᱠᱚᱢᱟ ᱦᱮᱸ ᱱᱚᱣᱟ ᱠᱚᱢᱟ ᱟᱹᱰᱤ ᱮᱠᱟᱞ ᱥᱟᱹᱨᱤ ᱠᱟᱛᱷᱟ ᱜᱮᱵᱮᱱ ᱞᱟᱹᱭᱮᱫ ᱱᱚᱣᱟ ᱠᱚᱜᱮ ᱟᱞᱤᱧ ᱦᱚᱞᱤᱧ ᱠᱷᱚᱡᱚᱜ ᱠᱟᱱᱟ ᱟᱨᱠᱤ ᱦᱩᱸ ᱦᱩᱸ

ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱮᱸ ᱦᱮᱸ ᱦᱮᱸ ᱦᱮᱸ ᱦᱮᱸ ᱦᱩᱸ ᱦᱩᱸ ᱦᱩᱸ ᱦᱩᱸ ᱦᱩᱸ ᱦᱩᱸ ᱟᱹᱰᱤ ᱥᱟᱹᱨᱤ ᱠᱟᱛᱷᱟ ᱜᱮᱵᱮᱱ ᱞᱟᱹᱭ ᱠᱟᱫᱟ ᱟᱹᱰᱤ ᱫᱟᱢᱟᱱ ᱠᱟᱛᱷᱟ ᱵᱮᱱ ᱨᱚᱲ ᱠᱮᱫᱼᱟ ᱱᱚᱣᱟ ᱠᱟᱛᱷᱟ ᱠᱚᱫᱚ ᱟᱹᱞᱤᱧ ᱦᱚᱞᱤᱧ ᱠᱩᱥᱤᱭᱟᱜ ᱛᱟᱵᱮᱱ ᱜᱮᱭᱟ ᱟᱹᱰᱤ ᱡᱳᱨᱞᱤᱧ ᱠᱩᱥᱤᱭᱟᱛᱟᱵᱮᱱ ᱠᱟᱱᱟ ᱮᱸᱰᱮᱠᱷᱟᱱ ᱢᱟ ᱞᱚᱜᱚᱱ ᱞᱚᱜᱚᱱ ᱟᱯᱮ ᱯᱟᱦᱴᱟ ᱠᱷᱟᱱ ᱜᱮ ᱛᱟᱦᱚᱞᱮ ᱟᱞᱮ ᱫᱤᱥᱚᱢ ᱥᱮ ᱟᱹᱛᱩ ᱚᱲᱟᱜ ᱨᱮᱱ ᱡᱟᱦᱟᱸᱭ ᱢᱟᱺᱡᱷᱤ ᱜᱟᱶᱞᱟ ᱠᱚ ᱢᱮᱱᱟᱜ ᱞᱮ ᱛᱟᱦᱚᱞᱮ ᱟᱞᱮ ᱠᱚ ᱫᱩᱼᱫᱮᱞᱟᱣᱟᱞᱮ ᱯᱮ ᱚᱠᱟ ᱡᱟᱭᱜᱟ ᱨᱮ ᱤᱭᱟᱹ ᱚᱠᱟ ᱴᱷᱟᱶ ᱨᱮ ᱚᱠᱟ ᱫᱤᱱ ᱨᱮ ᱚᱠᱟ ᱥᱚᱢᱚᱭ ᱨᱮ ᱱᱚᱣᱟ ᱠᱚᱫᱚ ᱵᱚᱱ ᱢᱤᱫ ᱠᱟᱛᱮ ᱵᱚᱱ ᱜᱟᱞᱢᱟᱨᱟᱣᱟ ᱥᱮ ᱥᱟᱞᱟ ᱜᱚᱴᱟᱟᱵᱚᱱ ᱡᱟᱛᱮ ᱥᱟᱱᱟᱢ ᱴᱚᱴᱷᱟ ᱨᱮᱱ ᱢᱤᱫ ᱟᱹᱨᱤᱪᱟᱹᱞᱤ ᱛᱮᱵᱚᱱ ᱛᱚᱞᱚᱜ ᱢᱤᱫ ᱤᱭᱟᱹ ᱛᱮᱵᱚᱱ ᱵᱚᱸᱜᱟ ᱵᱩᱨᱩᱜ ᱢᱤᱫ ᱤᱭᱟᱹ ᱛᱮ ᱟᱪᱟᱨ ᱵᱮᱵᱚᱦᱟᱨ ᱛᱮᱵᱚᱱ ᱵᱮᱵᱚᱦᱟᱨᱚᱜ ᱱᱚᱣᱟ ᱠᱚ ᱡᱚᱛᱚ ᱢᱤᱫ ᱴᱚᱴᱷᱟ ᱨᱮᱱ ᱢᱤᱫ ᱤᱭᱟᱹ ᱛᱮ ᱤᱭᱟᱹ ᱞᱮᱱᱠᱷᱟᱱ ᱫᱚ ᱛᱟᱦᱚᱞᱮ ᱟᱵᱚᱣᱟᱜ ᱥᱟᱶᱛᱟ ᱥᱚᱢᱟᱡᱽ ᱜᱮ ᱢᱤᱫ ᱛᱮ ᱛᱚᱞᱚᱜᱼᱟ ᱟᱨᱠᱤ ᱱᱚᱝᱠᱟ ᱟᱞᱤᱧ ᱫᱚᱞᱤᱧ ᱢᱚᱱᱮᱭᱟ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱮᱸ ᱦᱮᱸ ᱚᱱᱟ ᱠᱚ ᱤᱫᱤ ᱠᱟᱛᱮ ᱫᱚ ᱤᱭᱟᱹ ᱮᱴᱠᱮᱴᱚᱬᱮ ᱫᱚ ᱵᱟᱹᱱᱩᱜᱼᱟ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱮᱸ ᱦᱮᱸ ᱦᱮᱸ ᱴᱷᱤᱠᱜᱮᱭᱟ ᱴᱷᱤᱠ ᱜᱮᱭᱟ ᱜᱚᱝᱠᱮ ᱱᱚᱜᱼᱚᱭ ᱡᱮ ᱱᱩᱱᱟᱹᱜ ᱜᱟᱱ ᱫᱟᱢᱟᱱ ᱠᱟᱛᱷᱟ ᱟᱵᱮᱱᱟᱜ ᱢᱚᱪᱟ ᱠᱚᱨᱮ ᱠᱷᱚᱱᱟᱜ ᱞᱤᱧ ᱟᱸᱡᱚᱢ ᱠᱮᱫᱟ ᱫᱤᱥ ᱦᱩᱫᱤᱥ ᱵᱮᱱ ᱮᱢᱟᱫ ᱞᱤᱧᱟᱹ ᱱᱚᱣᱟ ᱞᱟᱹᱜᱤᱫᱛᱮ ᱟᱹᱞᱤᱧ ᱯᱟᱦᱴᱟ ᱠᱷᱚᱱ ᱥᱮ ᱟᱹᱞᱤᱧ ᱟᱹᱛᱩ ᱜᱟᱶᱞᱟ ᱯᱟᱦᱴᱟ ᱠᱷᱚᱱ ᱟᱹᱰᱤ ᱥᱟᱭ ᱥᱟᱭ ᱥᱟᱨᱦᱟᱣ ᱟᱨ ᱜᱩᱱᱢᱟᱱ ᱡᱚᱦᱟᱨ ᱪᱟᱞ ᱠᱟᱛᱮ ᱢᱟ ᱛᱚᱵᱮ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱢᱟ ᱛᱚᱵᱮ ᱤᱱᱠᱟᱹ ᱜᱮᱸ ᱦᱮᱸ ᱢᱟ ᱡᱚᱦᱟᱨ ᱜᱮ